ᱦᱮᱸ ᱦᱮᱞᱳ ᱡᱚᱦᱟᱨ ᱜᱮ ᱫᱤᱫᱤ ᱤᱧ ᱜᱮ ᱫᱤᱫᱤ ᱤᱧ ᱢᱩᱨᱜᱟᱹᱰᱟᱸᱜᱟ ᱠᱷᱚᱱᱤᱧ ᱨᱚᱲᱫᱟ ᱦᱮᱸ ᱢᱚᱦᱤᱥᱯᱩᱨ ᱦᱚᱥᱯᱤᱴᱟᱞ ᱨᱮᱜᱮ ᱞᱟᱜᱟᱣ ᱠᱟᱱᱟ ᱠᱷᱚᱵᱚᱨ ᱫᱚ ᱫᱤᱫᱤ ᱱᱚᱣᱟ ᱜᱮ ᱤᱧ ᱜᱮ ᱟᱭᱢᱟ ᱫᱤᱱ ᱠᱷᱚᱱᱤᱧ ᱰᱩᱵᱽᱞᱟᱹᱣ ᱠᱟᱱᱟ ᱦᱳᱭᱱᱟ ᱢᱚᱴᱟᱢᱩᱴᱤ ᱫᱩ ᱛᱤᱱ ᱢᱟᱹᱦᱱᱟᱹ ᱜᱟᱱ ᱦᱩᱭᱩᱜ ᱠᱟᱱᱟ ᱟᱫᱚ ᱢᱟᱱᱮ ᱪᱤᱠᱟᱹ ᱪᱚ ᱞᱟᱡ ᱠᱚ ᱦᱟ ᱥᱩᱭᱤᱧᱟᱹ ᱵᱚᱦᱚᱜ ᱠᱚ ᱜᱷᱩᱨ ᱜᱷᱩᱨᱤᱧ ᱟᱹᱭᱠᱟᱹᱣᱫᱟ ᱟᱫᱚ ᱟᱞᱮᱢᱟ ᱨᱮᱸᱜᱮᱡ ᱟᱞᱮᱢᱟ ᱨᱮᱸᱜᱮᱡ ᱦᱚᱲ ᱟᱫᱚ ᱵᱟᱝ ᱨᱟᱱ ᱠᱚᱫᱚ ᱨᱟᱱ ᱵᱟᱲᱟᱭᱤᱱᱟᱹᱧ ᱟᱭᱢᱟ ᱴᱷᱮᱱ ᱜᱮ ᱟᱫᱚ ᱪᱮᱫ ᱠᱚ ᱢᱮᱱᱟ ᱵᱟᱝ ᱪᱟᱵᱟ ᱞᱮᱱ ᱛᱤᱧᱟᱹ ᱰᱟᱠᱛᱚᱨ ᱴᱷᱮᱱᱤᱧ ᱪᱟᱞᱟᱣ ᱵᱟᱲᱟᱭᱮᱱ ᱨᱮᱦᱚᱸ ᱟᱭᱢᱟ ᱰᱟᱠᱛᱚᱨ ᱴᱷᱮᱱ ᱤᱧ ᱪᱟᱞᱟᱣᱱᱟ ᱮᱱ ᱦᱚᱸ ᱵᱟᱝ ᱪᱟᱵᱟ ᱵᱟᱲᱟ ᱞᱮᱱ ᱛᱤᱧᱟᱹ ᱦᱮᱸ ᱚᱱᱟ ᱠᱚᱦᱚᱸ ᱦᱮᱱᱟᱜ ᱜᱮᱭᱟ ᱫᱤᱫᱤ ᱟᱫᱚ ᱫᱤᱫᱤ ᱚᱠᱟ ᱦᱤᱞᱳᱜ ᱤᱧ ᱪᱟᱞᱟᱜᱼᱟ ᱦᱮᱸ ᱫᱤᱫᱤ ᱟᱹᱰᱤ ᱚᱥᱵᱤᱫᱟ ᱜᱮᱧ ᱵᱩᱡᱷᱟᱹᱣᱫᱟ ᱫᱟᱠᱟ ᱠᱚᱦᱚᱸ ᱢᱚᱡᱽᱛᱮ ᱵᱟᱹᱧ ᱡᱚᱢ ᱫᱟᱲᱮᱭᱟᱜ ᱠᱟᱱᱟ ᱟᱨ ᱢᱚᱨᱚᱜ ᱪᱟᱵᱟᱣ ᱠᱟᱹᱱᱟᱹᱧ ᱫᱤᱫᱤ ᱟᱫᱚ ᱴᱷᱤᱠ ᱜᱮᱭᱟᱢ ᱛᱚᱵᱮ ᱜᱟᱯᱟᱧ ᱪᱟᱞᱟᱜᱼᱟ ᱛᱤᱱᱟᱹᱜ ᱵᱟᱡᱮ ᱞᱮᱠᱟᱧ ᱪᱟᱞᱟᱜᱼᱟ ᱛᱚᱵᱮ ᱫᱤᱫᱤ ᱪᱟᱞᱟᱜ ᱠᱟᱹᱱᱟᱹᱧ ᱦᱟᱸᱜ ᱜᱟᱯᱟ ᱟᱴ ᱵᱟᱡᱮ ᱞᱮᱠᱟ ᱢᱚᱡᱽᱛᱮ ᱦᱮᱸ ᱢᱚᱡᱽᱛᱮ ᱤᱧᱟᱹᱜ ᱨᱟᱱ ᱦᱩᱭᱩᱜᱢᱟ ᱫᱤᱫᱤ ᱟᱭᱢᱟ ᱫᱤᱱ ᱠᱷᱚᱱᱤᱧ ᱞᱟᱸᱜᱟ ᱪᱟᱵᱟᱣ ᱠᱟᱱᱟ ᱛᱚᱵᱮ ᱫᱤᱫᱤ ᱦᱮᱸ ᱫᱤᱫᱤ ᱡᱚᱦᱟᱨ ᱜᱮ ᱢᱟ ᱦᱳᱭ ᱦᱮᱸ ᱢᱟ ᱴᱷᱤᱠ ᱜᱮᱭᱟ ᱛᱚᱵᱮ